ᱤᱧᱟᱹᱜ ᱴᱚᱴᱷᱟ ᱨᱮ ᱥᱟᱜᱷᱟᱨᱤᱭᱟᱹ ᱠᱚ ᱟᱹᱜᱩ ᱠᱚ ᱞᱟᱹᱜᱤᱫ ᱵᱤᱥᱮᱥ ᱠᱤᱪᱷᱩ ᱠᱤᱪᱷᱩ ᱡᱟᱭᱜᱟ ᱢᱮᱱᱟᱜ ᱟᱠᱟᱫᱟ ᱚᱱᱟ ᱠᱚᱨᱮ ᱫᱚ ᱚᱱᱮ ᱵᱟᱹᱲᱛᱤ ᱠᱟᱛᱮ ᱧᱮᱞ ᱛᱮᱦᱚᱸ ᱥᱮ ᱡᱟᱦᱟᱸᱱᱟᱜ ᱚᱱᱩᱵᱷᱚᱵ ᱛᱮᱦᱚᱸ ᱱᱟᱯᱟᱭ ᱜᱮ ᱚᱱᱠᱟᱱ ᱡᱟᱭᱜᱟ ᱠᱚᱫᱚ ᱦᱩᱭᱩᱜ ᱠᱟᱱᱟ ᱡᱮᱢᱚᱱ ᱫᱮᱣᱩᱞ ᱯᱟᱨᱠ ᱫᱮᱣᱩᱞ ᱯᱟᱨᱠ ᱨᱮ ᱟᱹᱰᱤ ᱟᱭᱢᱟ ᱜᱟᱱ ᱦᱚᱲ ᱜᱮᱠᱚ ᱦᱤᱡᱩᱜ ᱟᱠᱚ ᱮᱢᱱᱤ ᱥᱟᱨᱟ ᱫᱤᱱ ᱠᱚ ᱛᱟᱦᱮᱸᱱᱟᱠᱚ ᱟᱵᱟᱨ ᱠᱚ ᱪᱟᱞᱟᱜᱼᱟ ᱚᱱᱠᱟᱱᱟᱜ ᱢᱤᱫᱴᱮᱱ ᱡᱟᱭᱜᱟ ᱠᱟᱱᱟ ᱫᱮᱣᱩᱞ ᱯᱟᱨᱠ ᱟᱨ ᱫᱤᱛᱭᱳ ᱛᱚ ᱫᱚ ᱦᱩᱭᱩᱜ ᱠᱟᱱᱟ ᱜᱟᱲ ᱵᱤᱨ ᱜᱟᱲ ᱵᱤᱨ ᱦᱚᱸ ᱢᱤᱫᱴᱮᱱ ᱮᱢᱚᱱ ᱮᱞᱟᱠᱟ ᱠᱟᱱᱟ ᱡᱚᱝᱜᱚᱞ ᱮᱞᱟᱠᱟ ᱠᱟᱱᱟ ᱛᱳ ᱚᱱᱟ ᱮᱞᱟᱠᱟᱨᱮ ᱵᱤᱵᱷᱤᱱᱱᱚ ᱯᱚᱨᱡᱚᱴᱚᱠ ᱠᱚ ᱦᱤᱡᱩᱜ ᱟᱠᱚ ᱦᱮᱡ ᱠᱟᱛᱮᱫ ᱚᱸᱰᱮ ᱠᱚ ᱧᱮᱞᱟ ᱧᱮᱞ ᱠᱟᱛᱮᱫ ᱠᱚ ᱪᱟᱞᱟᱜᱼᱟ ᱟᱨ ᱚᱸᱰᱮ ᱢᱤᱫᱴᱮᱱ ᱵᱤᱥᱮᱥ ᱫᱚ ᱦᱩᱭᱩᱜ ᱠᱟᱱᱟ ᱡᱮ ᱢᱟᱱᱮ ᱜᱚᱲ ᱡᱚᱝᱜᱚᱞ ᱨᱮᱫᱚ ᱠᱤᱪᱷᱩ ᱢᱚᱱᱫᱤᱨ ᱢᱮᱱᱟᱜ ᱚᱱᱟ ᱢᱚᱱᱫᱤᱨ ᱦᱳᱭᱛᱳ ᱢᱟᱱᱮ ᱡᱟᱦᱟᱸᱱᱟᱜ ᱤᱭᱟᱹ ᱥᱟᱛᱮ ᱢᱟᱱᱮ ᱢᱟᱨᱮ ᱠᱟᱹᱦᱟᱱᱤ ᱥᱟᱛᱮᱫ ᱦᱤᱱᱫᱩ ᱤᱭᱟᱹ ᱛᱮ ᱡᱳᱜ ᱢᱮᱱᱟᱜ ᱠᱟᱱᱮᱠᱴ ᱢᱮᱱᱟᱜᱼᱟ ᱚᱱᱟ ᱠᱷᱟᱹᱛᱤᱨ ᱛᱮ ᱵᱤᱥᱤ ᱠᱚ ᱦᱤᱡᱩᱜᱼᱟ ᱟᱨ ᱢᱤᱫᱴᱮᱱ ᱦᱩᱭᱩᱜ ᱠᱟᱱᱟ ᱯᱨᱟᱠᱤᱛᱤᱠ ᱟᱹᱰᱤ ᱱᱤᱨᱫᱚᱥᱚᱱ ᱥᱩᱱᱫᱚᱨ ᱡᱟᱭᱜᱟ ᱢᱮᱱᱟᱜᱼᱟ ᱛᱳ ᱚᱱᱟ ᱠᱟᱨᱚᱱ ᱛᱮ ᱛᱟᱯᱚᱨ ᱢᱩᱭᱩᱨ ᱯᱟᱹᱠᱷᱤ ᱢᱟᱱᱮ ᱢᱟᱨᱟᱜ ᱢᱟᱨᱟᱜ ᱯᱤᱧᱪᱟᱹᱞ ᱩᱱᱠᱩ ᱦᱚᱸ ᱢᱤᱫᱴᱮᱱ ᱧᱮᱞ ᱨᱮᱱᱟᱜ ᱥᱩᱵᱤᱫᱟ ᱧᱟᱢᱚᱜᱼᱟ ᱚᱱᱟ ᱠᱷᱟᱹᱛᱤᱨ ᱛᱮ ᱜᱟᱲ ᱵᱤᱨ ᱦᱚᱸ ᱟᱹᱰᱤ ᱵᱷᱟᱹᱜᱤ ᱡᱟᱭᱜᱟ ᱠᱟᱱᱟ ᱯᱚᱨᱡᱚᱴᱚᱱ ᱞᱮᱠᱟᱱ ᱠᱚ ᱫᱚ ᱟᱨ ᱱᱤᱛᱚᱜ ᱫᱩᱧ ᱢᱮᱱᱟ ᱡᱚᱭᱫᱮᱵ ᱠᱮᱫᱩᱞᱤ ᱢᱮᱞᱟ ᱚᱸᱰᱮ ᱫᱚ ᱜᱚᱝᱜᱟ ᱥᱮᱱᱟᱱ ᱡᱟᱦᱟᱸ ᱵᱚᱱ ᱞᱟᱹᱭᱮᱫ ᱠᱟᱱᱟ ᱯᱟᱯ ᱢᱩᱠᱛᱚ ᱢᱤᱫᱴᱮᱱ ᱥᱮᱱᱟᱱ ᱢᱚᱠᱚᱨ ᱥᱚᱝᱠᱨᱟᱱᱛᱤ ᱫᱤᱱ ᱦᱤᱞᱳᱜ ᱚᱱᱠᱟᱱᱟᱜ ᱢᱤᱫᱴᱮᱱ ᱡᱟᱭᱜᱟ ᱠᱟᱱᱟ ᱯᱚᱨᱪᱚᱱᱰᱚ ᱦᱚᱲ ᱠᱚ ᱦᱤᱡᱩᱜᱼᱟ ᱯᱚᱨᱪᱚᱱᱰᱚ ᱦᱚᱲ ᱠᱚ ᱰᱟᱹᱵᱨᱟᱹᱜᱼᱟ ᱢᱚᱱᱫᱤᱨ ᱢᱮᱱᱟᱜᱼᱟ ᱢᱚᱱᱫᱤᱨ ᱨᱮᱱᱟᱝ ᱯᱚᱨᱥᱟᱫ ᱠᱚ ᱡᱚᱢᱟ ᱡᱟᱛᱮ ᱯᱟᱯ ᱟᱠᱚ ᱢᱚᱱᱮᱭᱟ ᱵᱟᱝᱢᱟ ᱯᱩᱨᱱᱚᱜ ᱛᱟᱞᱮᱭᱟ ᱢᱮᱱᱛᱮ ᱚᱱᱠᱟᱱᱟᱜ ᱡᱟᱭᱜᱟ ᱢᱮᱱᱟᱜᱼᱟ ᱚᱸᱰᱮ ᱛᱟᱨᱯᱚᱨ ᱟᱨ ᱢᱤᱫᱴᱮᱱ ᱡᱟᱭᱜᱟ ᱢᱮᱱᱟᱜᱼᱟ ᱡᱮᱢᱚᱱ ᱫᱟᱹᱢᱩᱫᱚᱨ ᱫᱟᱹᱢᱩᱫᱚᱨ ᱜᱟᱰᱟ ᱨᱮᱦᱚᱸ ᱚᱸᱰᱮ ᱠᱚ ᱰᱟᱹᱵᱨᱟᱹᱜ ᱟᱠᱚ ᱯᱟᱯ ᱠᱚ ᱡᱚᱛᱚ ᱠᱚ ᱯᱩᱨᱱᱚᱭᱟ ᱢᱮᱱ ᱛᱮ ᱛᱳ ᱫᱟᱹᱢᱩᱫᱚᱨ ᱨᱮᱦᱚᱸ ᱠᱟᱹᱴᱤᱡ ᱠᱟᱹᱴᱤᱡ ᱡᱟᱦᱟᱸ ᱠᱚᱨᱮ ᱠᱚ ᱪᱟᱞᱟᱜᱼᱟ ᱚᱸᱰᱮ ᱠᱟᱹᱴᱤᱡ ᱠᱟᱹᱴᱤᱡ ᱯᱟᱨᱠ ᱞᱮᱠᱟ ᱠᱚ ᱵᱮᱱᱟᱣ ᱟᱠᱟᱫᱟ ᱥᱮ ᱢᱤᱫᱴᱮᱱ ᱡᱟᱛᱮ ᱚᱥᱩᱵᱤᱫᱟ ᱵᱟᱝ ᱦᱩᱭᱩᱜ ᱛᱟᱠᱚ ᱢᱟᱱᱮ ᱯᱚᱨᱡᱚᱴᱚᱠ ᱠᱚᱣᱟᱜ ᱛᱳ ᱱᱚᱠᱟ ᱠᱟᱛᱮ ᱟᱞᱮᱭᱟᱜ ᱴᱚᱴᱷᱟ ᱨᱮᱫᱚ ᱥᱮ ᱤᱧᱟᱹᱜ ᱴᱚᱴᱷᱟ ᱨᱮᱫᱚ ᱱᱤᱭᱟᱹ ᱜᱟᱱ ᱜᱮ ᱴᱚᱴᱷᱟ ᱢᱮᱱᱟᱜᱼᱟ ᱡᱟᱛᱮ ᱚᱸᱰᱮ ᱥᱟᱜᱷᱟᱨᱤᱭᱟᱹ ᱥᱮ ᱯᱚᱨᱡᱚᱴᱚᱠ ᱠᱚ ᱦᱤᱡᱩᱜ